ᱢᱤᱫᱴᱟᱹᱝ ᱤᱧ ᱥᱟᱢᱟᱱᱤᱧ ᱦᱟᱛᱟᱣ ᱠᱮᱜᱼᱟ ᱡᱟᱦᱟᱸᱞᱮᱠᱟ ᱢᱤᱫᱴᱟᱹᱝ ᱠᱤᱛᱟᱹᱵᱽ ᱢᱤᱫᱴᱟᱹᱝ ᱦᱩᱰᱤᱧ ᱦᱩᱰᱤᱧ ᱜᱤᱫᱽᱨᱟᱹ ᱵᱟᱠᱷᱨᱟ ᱦᱟᱜ ᱠᱤᱛᱟᱹᱵᱤᱧ ᱦᱟᱛᱟᱣ ᱠᱮᱭᱟ ᱟᱨ ᱚᱱᱟ ᱠᱤᱛᱟᱹᱵᱽ ᱨᱮ ᱯᱷᱚᱴᱳᱜᱮ ᱵᱟᱹᱱᱩᱜᱼᱟ ᱪᱮᱫᱟᱜ ᱥᱮ ᱜᱤᱫᱽᱨᱟᱹ ᱠᱚᱫᱚ ᱰᱷᱮᱨ ᱠᱩᱥᱤ ᱛᱚ ᱯᱷᱚᱴᱳ ᱠᱚᱠᱚ ᱫᱟᱲᱮᱭᱟᱜ ᱟᱨ ᱯᱷᱚᱴᱳᱜᱮ ᱵᱟᱹᱱᱩᱜᱼᱟ ᱚᱱᱠᱟᱜᱮ ᱚᱞ ᱨᱮᱱᱟᱜ ᱰᱷᱮᱨ ᱠᱚᱣᱟᱞᱤᱴᱤ ᱦᱚᱸ ᱵᱟᱹᱱᱩᱜᱼᱟ ᱚᱱᱟ ᱪᱮᱛᱟᱱ ᱨᱮ ᱡᱟᱦᱟᱸ ᱠᱚᱵᱷᱟᱨ ᱢᱮᱱᱟᱜᱼᱟ ᱚᱱᱟ ᱠᱟᱵᱷᱟᱨ ᱨᱮᱱᱟᱜ ᱠᱚᱣᱟᱞᱤᱴᱤ ᱦᱚᱸ ᱵᱟᱹᱱᱩᱜᱼᱟ ᱟᱹᱰᱤᱜᱮ ᱚᱱᱠᱟ ᱟᱹᱰᱤ ᱠᱤᱪᱷᱩ ᱠᱤᱪᱷᱩ ᱚᱱᱠᱟ ᱢᱚᱛᱞᱚᱵᱽ ᱚᱸᱰᱮ ᱢᱟᱱᱮ ᱵᱟᱹᱲᱤᱡᱽ ᱢᱮᱱᱟᱜᱼᱟ ᱡᱟᱦᱟᱸ ᱵᱟᱹᱧ ᱠᱩᱥᱤᱭᱟᱜ ᱠᱟᱱᱟ ᱪᱤᱛᱟᱹᱨ ᱵᱟᱹᱱᱩᱜᱼᱟ ᱥᱟᱹᱦᱤ ᱨᱩᱯᱛᱮ